ᱟᱞᱮ ᱡᱷᱟᱲᱠᱷᱚᱸᱰ ᱯᱚᱱᱚᱛ ᱨᱮ ᱥᱚᱦᱨᱟᱭ ᱥᱟᱠᱨᱟᱛ ᱢᱟᱜ ᱢᱚᱬᱮ ᱮᱱᱮᱡ ᱥᱮᱨᱮᱧ ᱞᱟᱭ ᱞᱟᱠᱪᱟᱨ ᱱᱚᱣᱟ ᱠᱚᱫᱚ ᱟᱞᱮᱭᱟᱜ ᱯᱟᱹᱨᱥᱤ ᱠᱟᱱᱟ ᱱᱚᱣᱟ ᱠᱚᱫᱚ ᱟᱞᱮ ᱥᱟᱱᱟᱢ ᱞᱮᱠᱟᱛᱮ ᱟᱞᱮᱭᱟᱜ ᱮᱱᱮᱡ ᱥᱮᱨᱮᱧ ᱟᱨ ᱥᱮ ᱱᱚᱣᱟ ᱫᱚᱝ ᱞᱟᱜᱽᱬᱮ ᱮᱱᱮᱡ ᱥᱮᱨᱮᱧ ᱨᱟᱹᱥᱠᱟᱹ ᱛᱮ ᱟᱭᱢᱟ ᱜᱚᱴᱮᱡ ᱞᱮ ᱵᱮᱱᱟᱣ ᱟᱠᱟᱫᱟ ᱥᱮ ᱥᱮ ᱟᱞᱮᱭᱟᱜ ᱯᱟᱹᱨᱥᱤ ᱞᱮ ᱫᱚᱦᱚ ᱟᱹᱜᱩ ᱠᱟᱫᱟ ᱥᱮ ᱱᱤᱛᱚᱜ ᱦᱚᱸ ᱚᱱᱠᱟ ᱜᱮ ᱪᱮᱫ ᱞᱮᱠᱟᱞᱮ ᱫᱚᱦᱚ ᱟᱹᱜᱩ ᱠᱟᱫᱟ ᱚᱱᱟᱜᱮ ᱯᱟᱹᱨᱥᱤ ᱫᱷᱚᱨᱚᱢ ᱞᱮ ᱫᱚᱦᱚ ᱟᱹᱜᱩᱭᱟ ᱟᱨᱞᱮ ᱫᱚᱦᱚ ᱡᱳᱜᱟᱣᱟ ᱪᱮᱫᱟᱜ ᱮᱱᱛᱮᱫ ᱱᱚᱣᱟ ᱠᱚᱫᱚ ᱵᱟᱹᱭ ᱵᱟᱹᱭ ᱛᱮ ᱥᱟᱱᱟᱢᱟᱜ ᱜᱮ ᱟᱫ ᱪᱟᱟᱜ ᱠᱟᱱᱟ ᱥᱮ ᱟᱨ ᱵᱟᱵᱚᱱ ᱧᱮᱞ ᱧᱟᱢᱫᱟ ᱚᱱᱟ ᱤᱭᱟᱹᱛᱮ ᱵᱟᱦᱟ ᱥᱟᱠᱨᱟᱛ ᱠᱚᱨᱮ ᱢᱟᱜ ᱢᱚᱬᱮ ᱠᱚᱨᱮ ᱫᱚ ᱡᱮᱢᱚᱱ ᱵᱟᱵᱚ ᱦᱤᱲᱤᱧ ᱢᱟ ᱟᱨ ᱵᱚ ᱨᱟᱠᱷᱤ ᱡᱳᱜᱟᱣ ᱫᱚᱦᱚ ᱡᱳᱜᱟᱣ ᱠᱟᱛᱮᱫ ᱡᱮᱢᱚᱱ ᱵᱚᱱ ᱫᱚᱦᱚ ᱡᱳᱜᱟᱣ ᱟᱨ ᱥᱮ ᱛᱟᱦᱮᱸ ᱤᱫᱤᱜ ᱛᱟᱵᱚᱱ ᱯᱤᱲᱦᱤ ᱪᱮᱛᱟᱱ ᱯᱤᱲᱦᱤ ᱪᱮᱫᱟᱜ ᱮᱱᱛᱮᱫ ᱱᱤᱛᱚᱜ ᱢᱟ ᱟᱭᱢᱟ ᱞᱮᱠᱟᱱ ᱵᱷᱟᱥᱟ ᱵᱚᱱ ᱨᱚᱲᱮᱫ ᱠᱟᱱ ᱥᱟᱱᱛᱟᱲᱤ ᱵᱷᱟᱥᱟ ᱢᱟᱵᱚᱱ ᱟᱲᱟᱜ ᱜᱤᱰᱤ ᱪᱟᱵᱟ ᱠᱟᱜ ᱠᱟᱱ ᱚᱱᱟ ᱤᱭᱟᱹᱛᱮ ᱱᱚᱣᱟ ᱠᱚ ᱠᱟᱛᱷᱟ ᱫᱚ ᱵᱚᱞᱮᱧ ᱞᱟᱹᱭᱮᱫ ᱠᱟᱱ ᱛᱟᱵᱚᱱᱟ ᱵᱚᱞᱮ ᱡᱮᱢᱚᱱ ᱟᱵᱚᱣᱟᱜ ᱵᱷᱟᱥᱟ ᱥᱟᱱᱛᱟᱲᱤ ᱵᱷᱟᱥᱟ ᱫᱚ ᱡᱮᱢᱚᱱ ᱵᱟᱵᱚ ᱦᱤᱲᱤᱧ ᱥᱮ ᱵᱟᱵᱚᱱ ᱟᱫ ᱚᱱᱟ ᱤᱭᱟᱹᱛᱮ ᱫᱟᱭᱟ ᱠᱟᱛᱮᱫ ᱟᱵᱚ ᱫᱤᱥᱚᱢ ᱨᱮᱱ ᱦᱚᱲ ᱦᱚᱸ ᱥᱮ ᱟᱵᱚ ᱯᱚᱱᱚᱛ ᱫᱤᱥᱚᱢ ᱡᱷᱟᱲᱠᱷᱚᱸᱰ ᱫᱤᱥᱚᱢ ᱨᱮᱱ ᱦᱚᱲ ᱠᱚᱴᱷᱮᱡ ᱱᱮᱦᱚᱨ ᱛᱟᱦᱮᱱ ᱠᱟᱱᱟ ᱡᱮᱢᱚᱱ ᱱᱚᱣᱟ ᱠᱚᱫᱚ ᱡᱮᱢᱚᱱ ᱵᱚᱱ ᱫᱤᱥᱟᱹ ᱤᱫᱤ ᱟᱨ ᱵᱚᱱ ᱫᱤᱥᱟᱹ ᱫᱚᱦᱚᱭ ᱢᱟ